ᱦᱮᱞᱳ ᱢᱳᱵᱟᱭᱤᱞ ᱫᱚᱠᱟᱱ ᱨᱮᱱ ᱢᱟᱞᱤᱠ ᱵᱮᱱ ᱞᱟᱹᱭ ᱫᱟᱛᱚ ᱞᱟᱹᱭ ᱫᱟᱞᱤᱧ ᱢᱟᱱᱮ ᱥᱚᱨᱦᱟᱭ ᱩᱯᱚᱞᱚᱠᱠᱷᱮ ᱚᱯᱷᱟᱨ ᱵᱮᱱ ᱟᱲᱟᱜ ᱠᱟᱫᱟ ᱥᱮ ᱪᱮᱫ ᱟᱪᱪᱷᱟ ᱠᱤᱯᱮᱰ ᱪᱮᱫᱞᱮ ᱠᱟ ᱟᱨ ᱮᱱᱰᱨᱚᱭᱮᱰ ᱪᱮᱫ ᱞᱮᱠᱟ ᱟᱹᱞᱤᱧ ᱫᱚ ᱥᱟᱢᱥᱩᱱᱜ ᱢᱳᱵᱟᱭᱤᱞ ᱞᱤᱧ ᱦᱟᱛᱟᱣ ᱞᱟᱹᱜᱤᱫᱼᱟ ᱚᱱᱟᱨᱮ ᱪᱮᱫᱞᱮᱠᱟ ᱪᱷᱟᱲ ᱞᱤᱧ ᱧᱟᱢᱟ ᱟᱪᱪᱷᱟ ᱦᱮᱸ ᱟᱞᱤᱧ ᱯᱮ ᱯᱩᱱ ᱫᱤᱱ ᱢᱚᱫᱽᱫᱷᱮ ᱨᱮᱜᱮ ᱞᱤᱧ ᱪᱟᱞᱟᱜᱼᱟ ᱫᱚᱥ ᱵᱟᱨᱚ ᱦᱟᱡᱟᱨ ᱴᱟᱠᱟ ᱨᱮᱱᱟᱜ ᱞᱤᱧ ᱦᱟᱛᱟᱣᱟ ᱟᱪᱪᱷᱟ ᱪᱮᱥᱴᱟᱭᱟᱞᱤᱧ ᱞᱚᱜᱚᱱ ᱪᱟᱞᱟᱜ ᱨᱮᱱᱟᱜ ᱴᱷᱤᱠ ᱜᱮᱭᱟ ᱛᱚᱵᱮ ᱢᱟ